ᱤᱥᱤᱱ ᱚᱠᱛᱚ ᱤᱧ ᱛᱷᱟᱹᱨᱤ ᱵᱟᱹᱴᱤᱧ ᱵᱮᱵᱚᱦᱟᱨ ᱜᱮᱭᱟ ᱛᱚ ᱚᱱᱟ ᱫᱚ ᱡᱟᱦᱟᱸ ᱞᱮ ᱩᱛᱩᱭ ᱛᱮᱭᱟᱜ ᱫᱚᱦᱚᱭ ᱞᱟᱹᱜᱤᱫ ᱥᱮ ᱚᱱᱟ ᱜᱮᱫ ᱟᱠᱟᱱ ᱥᱚᱵᱽᱡᱤ ᱠᱚ ᱫᱚᱦᱚᱭ ᱞᱟᱹᱜᱤᱫ ᱥᱮ ᱤᱥᱤᱱ ᱵᱟᱥᱟᱝ ᱫᱚᱦᱚᱭ ᱞᱟᱹᱜᱤᱫ ᱡᱟᱦᱟᱱᱟᱜ ᱢᱟᱹᱨᱤᱪ ᱨᱤᱫ ᱠᱚ ᱫᱚᱦᱚᱭ ᱞᱟᱹᱜᱤᱫ ᱠᱟᱹᱴᱤᱡ ᱞᱟᱹᱴᱩ ᱱᱚᱝᱠᱟᱱᱟᱜ ᱵᱟᱹᱴᱤ ᱮᱵᱟᱨ ᱨᱤᱫ ᱞᱟᱹᱜᱤᱫ ᱥᱮ ᱢᱚᱥᱞᱟᱼᱴᱚᱥᱞᱟ ᱞᱟᱹᱜᱤᱫ ᱠᱟᱹᱴᱤᱡ ᱮᱵᱟᱨ ᱛᱷᱟᱹᱨᱤᱼᱴᱟᱹᱨᱤ ᱫᱚ ᱡᱟᱦᱟᱱᱟᱜ ᱯᱚᱴᱚᱢ ᱞᱟᱹᱜᱤᱫ ᱚᱠᱟ ᱨᱮ ᱵᱤᱱᱴᱷᱤ ᱵᱤᱱᱴᱷᱤ ᱫᱚ ᱵᱤᱱᱴᱷᱤ ᱛᱮᱫᱚ ᱡᱟᱦᱟᱱᱟᱜ ᱵᱚᱱ ᱜᱮᱫᱽ ᱜᱮᱭᱟ ᱡᱟᱦᱟᱱᱟᱜ ᱥᱚᱵᱽᱡᱤ ᱠᱚ ᱜᱮᱫ ᱞᱟᱹᱜᱤᱫ ᱥᱮ ᱚᱱᱟ ᱠᱚ ᱯᱮᱸᱭᱟᱡᱽ ᱠᱚ ᱡᱟᱦᱟᱱᱟᱜ ᱮᱵᱟᱨ ᱛᱟᱨᱯᱚᱨᱮ ᱵᱟᱹᱴᱤᱼᱴᱟᱹᱴᱤ ᱵᱟᱹᱴᱤᱼᱴᱟᱹᱴᱤ ᱨᱮ ᱫᱟᱜ ᱛᱟᱦᱮᱱᱟ ᱚᱱᱟ ᱫᱟᱜ ᱨᱮᱢ ᱪᱟᱰᱳᱭᱟ ᱪᱟᱰᱳ ᱠᱟᱛᱮᱫ ᱥᱮᱴᱟ ᱢᱟᱱᱮ ᱩᱛᱩᱭ ᱞᱟᱹᱜᱤᱫ ᱱᱚᱸᱰᱮ ᱵᱚᱱ ᱵᱮᱵᱚᱦᱟᱨ ᱫᱟᱲᱮᱭᱟᱜᱼᱟ ᱟᱨ ᱵᱤᱱᱴᱤ ᱥᱩᱵᱤᱫᱟ ᱫᱚ ᱚᱱᱟ ᱠᱟᱱ ᱜᱮᱭᱟ ᱡᱮ ᱡᱮ ᱵᱤᱱᱴᱤ ᱛᱮᱫᱚ ᱡᱟᱦᱟᱱᱟᱜ ᱥᱚᱵᱽᱡᱤ ᱜᱮ ᱢᱤᱫ ᱜᱷᱟᱹᱲᱤᱡ ᱛᱮᱵᱚᱱ ᱜᱮᱫ ᱫᱟᱲᱮᱭᱟᱜᱼᱟ ᱥᱮ ᱚᱱᱟ ᱦᱚᱸ ᱢᱟᱱᱮ ᱢᱚᱡᱽ ᱛᱮᱵᱚᱱ ᱜᱮᱫ ᱫᱟᱲᱮᱭᱟᱜᱼᱟ ᱡᱟᱦᱟᱱᱟᱜ ᱚᱥᱩᱵᱤᱫᱟ ᱫᱚ ᱵᱟᱝ ᱦᱩᱭᱩᱜᱼᱟ ᱥᱮ ᱠᱟᱹᱭᱫᱟᱹ ᱛᱮᱫᱚ ᱵᱟᱵᱚᱱ ᱜᱮᱫ ᱫᱟᱲᱮᱭᱟᱜᱼᱟ ᱥᱮ ᱟᱫᱟᱨᱥ ᱵᱞᱮᱰ ᱛᱮᱦᱚᱸ ᱵᱟᱵᱚᱱ ᱜᱮᱫ ᱫᱟᱲᱮᱭᱟᱜᱼᱟ ᱵᱤᱱᱴᱷᱤ ᱞᱮᱠᱟ ᱫᱚ